ᱤᱧ ᱯᱷᱳᱴᱳ ᱠᱚ ᱛᱩᱞᱟᱹᱣ ᱞᱟᱹᱜᱤᱫ ᱛᱮ ᱟᱹᱰᱤ ᱟᱭᱢᱟ ᱡᱟᱜᱟᱠᱚᱧ ᱫᱟᱬᱟ ᱟᱠᱟᱫᱟ ᱡᱟᱦᱟᱸ ᱠᱚᱫᱚ ᱦᱩᱭᱩᱜ ᱠᱟᱱᱟ ᱞᱩᱜᱩᱼᱵᱩᱨᱩ ᱠᱷᱟᱨᱥᱚᱶᱟ ᱪᱟᱭᱵᱟᱥᱟ ᱴᱟᱴᱟ ᱡᱩᱜᱽᱞᱤ ᱯᱟᱨᱠ ᱳᱰᱤᱥᱟ ᱮᱢᱟᱱ ᱡᱟᱜᱟ ᱠᱚᱨᱮ ᱤᱧ ᱫᱟᱬᱟ ᱟᱠᱟᱫᱟᱹᱧ ᱟᱨ ᱯᱷᱳᱴᱳ ᱠᱚᱹᱧ ᱛᱩᱞᱟᱹᱣ ᱟᱠᱟᱫᱟ ᱤᱧ ᱟᱨᱦᱚᱸ ᱯᱷᱳᱴᱳᱜᱨᱟᱯᱷ ᱠᱚ ᱧᱟᱢ ᱞᱟᱹᱜᱤᱫ ᱛᱮ ᱵᱷᱟᱨᱚᱛ ᱨᱮᱭᱟᱜ ᱟᱭᱢᱟ ᱡᱟᱭᱜᱟ ᱫᱟᱬᱟ ᱥᱟᱱᱟᱧᱟᱹ ᱡᱟᱦᱟᱸ ᱞᱮᱠᱟ ᱫᱤᱞᱞᱤ ᱡᱚᱢᱢᱩᱼᱠᱟ ᱥᱢᱤᱨ ᱞᱟᱫᱟᱠᱷ ᱞᱚᱠᱷᱱᱳᱣ ᱠᱳᱞᱠᱟᱛᱟ ᱢᱩᱢᱵᱟᱭ ᱜᱳᱣᱟ ᱨᱟᱡᱚᱥᱛᱷᱟᱱ ᱚᱱᱠᱟᱜᱮ ᱟᱭᱢᱟ ᱡᱟᱜᱟ ᱫᱟᱬᱟ ᱥᱟᱱᱟᱧᱟᱹ ᱚᱱᱟᱠᱚ ᱨᱮᱱᱟᱜ ᱱᱟᱯᱟᱭᱼᱱᱟᱯᱟᱭ ᱡᱟᱜᱟᱠᱚ ᱛᱩᱞᱟᱹᱣ ᱠᱟᱛᱮ ᱤᱧ ᱚᱱᱟᱠᱚ ᱟᱹᱠᱷᱨᱤᱧ ᱦᱚᱸᱧ ᱟᱹᱠᱷᱨᱤᱧ ᱫᱟᱲᱮᱭᱟᱜᱼᱟ ᱢᱮᱱᱛᱮᱧ ᱩᱭᱦᱟᱹᱨᱟ ᱟᱭᱢᱟ ᱡᱟᱭᱜᱟᱨᱮ ᱚᱱᱠᱟᱱ ᱱᱟᱯᱟᱭᱼᱱᱟᱯᱟᱭ ᱪᱤᱛᱟᱹᱨᱠᱚ ᱧᱮᱞ ᱧᱟᱢᱚᱜᱼᱟ ᱡᱮ ᱚᱱᱟᱠᱚ ᱛᱩᱞᱟᱹᱣ ᱠᱟᱛᱮᱱ ᱟᱹᱰᱤ ᱢᱚᱡᱽ ᱧᱮᱞᱚᱜᱼᱟ ᱚᱱᱟᱛᱮ ᱤᱧ ᱫᱚᱢᱮᱧ ᱠᱩᱥᱤᱭᱟᱜᱼᱟ ᱟᱨ ᱱᱚᱣᱟ ᱠᱚ ᱡᱟᱜᱟᱠᱚᱨᱮ ᱦᱟᱯᱮᱱᱫᱤᱱᱨᱮᱧ ᱪᱟᱞᱟᱜ ᱜᱮᱭᱟ ᱱᱟᱦᱟᱜ ᱟᱨ ᱚᱱᱟ ᱡᱟᱭᱜᱟᱠᱚᱧ ᱛᱩᱞᱟᱹᱣ ᱟᱹᱜᱩᱭᱟ ᱟᱨ ᱤᱧ ᱟᱹᱠᱷᱨᱤᱧᱟ ᱢᱤᱫ ᱯᱷᱳᱴᱳᱜᱨᱟᱯᱷ ᱞᱮᱠᱟᱛᱮᱦᱚᱸ ᱤᱧᱤᱧ ᱵᱮᱱᱟᱜᱟᱹᱧ ᱤᱧᱟᱹᱜ ᱩᱭᱦᱟᱹᱨ ᱠᱟᱱᱟ ᱡᱮ ᱤᱧ ᱟᱹᱰᱤ ᱱᱟᱯᱟᱭ ᱯᱷᱳᱴᱳᱭᱟ ᱟᱨ ᱦᱚᱲᱠᱚᱹᱧ ᱠᱩᱥᱤ ᱚᱪᱚ ᱠᱚᱣᱟ ᱤᱧᱟᱹᱜ ᱯᱷᱚᱴᱚ ᱧᱮᱞᱛᱮ ᱤᱧ ᱚᱱᱟᱧ ᱩᱭᱦᱟᱹᱨ ᱟᱠᱟᱫᱟ ᱟᱨ ᱱᱚᱣᱟᱠᱚ ᱟᱹᱰᱤ ᱞᱟᱦᱟᱱᱛᱤ ᱞᱟᱹᱜᱤᱫᱛᱮᱧ ᱠᱩᱨᱩᱢᱩᱴᱩᱭᱟ ᱢᱮᱱᱛᱮᱧ ᱩᱭᱦᱟᱹᱨ ᱟᱠᱟᱫᱟ ᱤᱧ ᱟᱹᱰᱤ ᱫᱚᱢᱮᱧ ᱠᱩᱥᱤᱭᱟᱜᱼᱟ ᱚᱱᱟᱛᱮ ᱤᱧ ᱟᱹᱰᱤ ᱢᱤᱡᱽ ᱤᱧ ᱟᱹᱭᱠᱟᱹᱣᱟ ᱯᱷᱳᱴᱳᱜᱨᱟᱯᱷ ᱦᱚᱸ ᱛᱩᱞᱟᱹᱣᱟᱹᱧ ᱯᱷᱳᱴᱳ ᱠᱚ ᱚᱱᱟᱠᱚ ᱟᱨᱦᱚᱸ ᱮᱹᱰᱤᱴᱵᱟᱲᱟ ᱠᱟᱛᱮᱱ ᱫᱚᱢᱮ ᱱᱟᱯᱟᱭ ᱧᱮᱞᱚᱜᱼᱟ ᱚᱱᱟᱜᱮ ᱤᱧ ᱟᱹᱰᱤᱧ ᱠᱩᱥᱤᱭᱟᱜᱼᱟ ᱯᱷᱳᱴᱳᱜᱨᱟᱯᱷ ᱫᱚ